ᱡᱟᱸᱦᱟ ᱫᱚᱢ ᱢᱮᱱᱮᱫᱟ ᱟᱹᱛᱩ ᱠᱚᱨᱮ ᱡᱟᱦᱟᱭ ᱠᱚ ᱢᱟᱱᱮ ᱴᱟᱹᱰᱤ ᱛᱮ ᱯᱟᱛᱞᱟ ᱧᱟᱢ ᱠᱚᱣᱟ ᱥᱮ ᱯᱟᱛᱞᱟ ᱦᱩᱭᱩᱜ ᱛᱟᱠᱚᱭᱟ ᱩᱱᱠᱩ ᱠᱚ ᱞᱟᱹᱜᱤᱫ ᱫᱚ ᱟᱞᱮ ᱠᱚᱫᱚ ᱡᱟᱸᱦᱟ ᱚᱲᱟᱜ ᱯᱟᱥᱮ ᱠᱚᱨᱮ ᱥᱮ ᱵᱟᱹᱲᱜᱤ ᱠᱚᱨᱮ ᱡᱟᱦᱟ ᱥᱟᱹᱯᱟᱹᱨᱤ ᱥᱟᱠᱟᱢ ᱛᱟᱦᱮᱱᱟ ᱚᱱᱟ ᱥᱟᱹᱯᱟᱹᱨᱤ ᱥᱟᱠᱟᱢ ᱨᱤᱫ ᱜᱩᱰᱟᱹ ᱠᱟᱛᱮ ᱚᱱᱟ ᱡᱟᱜᱮ ᱜᱮᱸᱫᱨᱮᱡ ᱛᱮ ᱪᱷᱟᱠᱟᱣ ᱠᱟᱛᱮ ᱚᱱᱟ ᱨᱚᱥ ᱠᱚᱞᱮ ᱧᱩ ᱚᱪᱚ ᱠᱚᱣᱟ ᱡᱟᱛᱮ ᱚᱱᱟ ᱠᱟᱥᱟ ᱥᱮ ᱨᱚᱞ ᱢᱟᱨᱮ ᱢᱟᱨᱮ ᱨᱚᱞ ᱫᱚᱦᱚ ᱠᱟᱜ ᱠᱚᱡ ᱠᱷᱟᱜ ᱡᱟᱦᱟ ᱠᱚᱨᱮ ᱠᱚ ᱫᱚᱦᱚ ᱠᱟᱜᱼᱟ ᱡᱟᱦᱟᱭ ᱠᱚᱫ ᱢᱮᱱᱟᱜ ᱛᱟᱠᱚᱭᱟ ᱢᱮᱨᱟᱞ ᱠᱚ ᱥᱮ ᱛᱤᱦᱤᱧ ᱜᱟᱯᱟ ᱢᱤᱫ ᱵᱟᱨ ᱥᱤᱡᱮᱱ ᱫᱚ ᱠᱩᱫ ᱠᱚ ᱧᱟᱢᱚᱜᱼᱟ ᱚᱱᱟᱠᱚ ᱡᱟᱦᱟ ᱠᱟᱥᱟ ᱡᱤᱱᱤᱥ ᱠᱟᱱᱟ ᱚᱱᱟ ᱠᱟᱥᱟ ᱡᱤᱱᱤᱥ ᱨᱮᱭᱟᱜ ᱨᱚᱥ ᱠᱚᱜᱤ ᱧᱩ ᱚᱪᱚ ᱞᱮᱠᱚ ᱠᱷᱟᱡ ᱜᱮ ᱡᱟᱦᱟ ᱠᱚ ᱯᱟᱛᱞᱟ ᱯᱟᱭᱠᱷᱟᱱᱟ ᱮᱫᱟ ᱚᱱᱟ ᱫᱚ ᱩᱱᱠᱩ ᱠᱮᱴᱮᱡ ᱨᱩᱭᱟᱹᱲᱚᱜ ᱛᱟᱠᱚᱭᱟ ᱚᱱᱟ ᱠᱩᱜᱮ ᱠᱷᱩᱵ ᱛᱟᱲᱟ ᱛᱟᱲᱤ ᱠᱚᱢ ᱯᱚᱭᱥᱟ ᱥᱮ ᱵᱤᱱᱟᱹ ᱠᱷᱚᱨᱪᱟᱛᱮ ᱡᱟᱦᱟ ᱠᱚ ᱢᱮᱱᱠᱷᱟᱛᱮ ᱚᱱᱟ ᱠᱚ ᱪᱟᱵᱟ ᱜᱟᱱᱚᱜᱼᱟ ᱚᱱᱟ ᱠᱩᱜᱤ ᱨᱮᱸᱜᱮᱡᱽ ᱦᱚᱲ ᱫᱚᱞᱮ ᱵᱮᱵᱚᱦᱟᱨ ᱵᱟᱲᱟᱭᱟ